ᱠᱟᱛᱷᱟ ᱫᱚ ᱱᱚᱣᱟ ᱠᱟᱱᱟ ᱡᱮ ᱟᱯᱱᱟᱨ ᱦᱚᱲᱢᱚ ᱫᱚᱦᱚᱭ ᱞᱟᱹᱜᱤᱫ ᱫᱚ ᱟᱭᱢᱟ ᱠᱤᱪᱷᱩ ᱡᱚᱛᱚᱱ ᱦᱩᱭᱩᱜᱼᱟ ᱛᱚᱵᱮ ᱩᱛᱟᱹᱨ ᱜᱮ ᱢᱚᱡᱽ ᱛᱮ ᱱᱟᱯᱟᱭ ᱛᱮ ᱟᱢᱟᱝ ᱦᱚᱲᱢᱚ ᱫᱚ ᱛᱟᱦᱮᱱᱟ ᱟᱨ ᱡᱮᱭᱥᱮ ᱠᱤ ᱦᱩᱭ ᱮᱱᱟ ᱮᱱᱮᱡ ᱞᱮᱠᱟ ᱧᱤᱨᱟᱜ ᱢᱮ ᱜᱚᱴᱟ ᱴᱟᱲᱤ ᱨᱮ ᱯᱟᱨ ᱫᱷᱟᱣ ᱯᱮ ᱢᱚᱬᱮ ᱯᱟᱸᱠ ᱜᱚᱴᱟ ᱵᱟᱭᱦᱟᱹᱲ ᱨᱮ ᱚᱱᱟ ᱥᱟᱞᱟᱜ ᱨᱮ ᱛᱤᱸᱜᱩ ᱠᱟᱛᱮ ᱤᱭᱟᱹᱭ ᱢᱮ ᱵᱮᱭᱟᱢ ᱢᱮ ᱢᱮ ᱡᱟᱦᱟᱸᱴᱟᱜ ᱠᱚ ᱢᱮᱛᱟᱜ ᱠᱟᱱᱟ ᱫᱩᱲᱩᱵ ᱛᱤᱸᱜᱩ ᱠᱚᱛᱨᱚᱛ ᱰᱟᱸᱰᱟ ᱠᱚ ᱦᱤᱞᱟᱹᱣ ᱢᱮ ᱦᱚᱴᱚᱜ ᱠᱚ ᱟᱨᱦᱚᱸ ᱛᱤ ᱡᱟᱸᱜᱟ ᱠᱚ ᱯᱷᱟᱸᱫᱟᱭ ᱢᱮ ᱤᱭᱟᱹᱭ ᱢᱮ ᱱᱚᱝᱠᱟ ᱠᱟᱛᱮ ᱟᱯᱱᱟᱨ ᱦᱚᱲᱢᱚ ᱫᱚ ᱥᱠᱛᱤ ᱫᱚᱦᱚᱭ ᱢᱮ ᱟᱨ ᱨᱳᱡᱽ ᱰᱮᱞᱤ ᱢᱤᱫ ᱫᱷᱟᱣ ᱨᱮᱫᱚ ᱵᱟᱢ ᱫᱟᱹᱲ ᱛᱤᱭᱳᱜ ᱫᱟᱲᱮᱭᱟᱜᱼᱟ ᱢᱮᱱᱠᱷᱟᱱ ᱫᱷᱤᱨᱮ ᱫᱷᱤᱨᱮ ᱛᱮ ᱢᱟᱱᱮ ᱤᱥᱯᱤᱰ ᱵᱟᱲᱦᱟᱣ ᱢᱮ ᱧᱤᱨᱟᱜ ᱨᱮᱭᱟᱜ ᱟᱨ ᱧᱤᱨ ᱫᱟᱲᱮ ᱞᱮᱠᱷᱟᱱ ᱫᱚ ᱡᱟᱦᱟᱱ ᱥᱯᱳᱨᱴ ᱮᱢᱟᱱ ᱨᱮᱦᱚᱸ ᱠᱷᱮᱞ ᱥᱯᱳᱨᱴ ᱨᱮ ᱡᱮᱭᱥᱮ ᱠᱤ ᱯᱨᱳᱜᱨᱟᱢ ᱵᱟᱱᱟᱜ ᱠᱟᱱᱟ ᱪᱷᱟᱵᱵᱤᱥ ᱡᱟᱱᱩᱣᱟᱨᱤ ᱫᱩᱭ ᱚᱠᱴᱚᱵᱚᱨ ᱯᱚᱱᱨᱚ ᱟᱜᱚᱥᱴ ᱨᱮ ᱟᱭᱢᱟ ᱜᱚᱴᱮᱱ ᱠᱚᱲᱟ ᱜᱤᱫᱟᱹᱨ ᱠᱚ ᱜᱤᱫᱟᱹᱨ ᱠᱚ ᱯᱟᱲᱦᱟᱜ ᱠᱚ ᱧᱤᱨᱟᱜ ᱠᱟᱱᱟ ᱠᱚ ᱥᱯᱳᱨᱴ ᱨᱮ ᱯᱨᱟᱭᱤᱡ ᱠᱚ ᱧᱟᱢ ᱮᱫᱟ ᱠᱚ ᱚᱱᱟ ᱠᱚ ᱯᱨᱟᱭᱤᱡ ᱦᱚᱸᱢ ᱧᱟᱢ ᱫᱟᱲᱮᱭᱟᱜᱼᱟ ᱱᱚᱝᱠᱟ ᱠᱟᱹᱢᱤᱢ ᱫᱚᱦᱚᱭ ᱠᱷᱟᱱ ᱟᱢᱟᱜ ᱦᱚᱲᱢᱚ ᱫᱟᱲᱮ ᱥᱚᱠᱛᱤ ᱥᱟᱱᱟᱢᱟᱜ ᱮᱢ ᱧᱟᱢᱟ ᱪᱮᱫ ᱨᱳᱜᱽ ᱯᱟᱯ ᱦᱚᱸ ᱡᱚᱞᱫᱤ ᱵᱟᱝ ᱦᱮᱡ ᱟᱢᱟ ᱚᱱᱟ ᱥᱟᱞᱟᱜ ᱛᱮ ᱟᱢ ᱫᱚ ᱥᱠᱩᱞ ᱠᱷᱚᱱᱟᱜ ᱦᱮᱡ ᱠᱟᱛᱮᱫ ᱠᱷᱟᱹᱞᱤ ᱠᱤᱛᱟᱵ ᱠᱚ ᱫᱚᱦᱚ ᱠᱟᱛᱮ ᱢᱤᱫ ᱫᱷᱟᱣ ᱪᱟᱨ ᱵᱟᱡᱮ ᱜᱷᱩᱲᱤ ᱧᱤᱨᱟᱜ ᱢᱮ ᱵᱷᱳᱨ ᱟᱨ ᱟᱹᱭᱩᱵ ᱯᱚᱦᱚᱨ ᱥᱮᱫ ᱟᱨ ᱱᱚᱛᱮ ᱥᱮᱛᱟᱜ ᱵᱷᱳᱨ ᱦᱚᱸ ᱪᱟᱨ ᱵᱟᱡᱮ ᱯᱟᱸᱪ ᱵᱟᱡᱮ ᱵᱷᱳᱨ ᱨᱮ ᱧᱤᱨᱟᱢᱮ ᱚᱱᱟ ᱴᱟᱭᱤᱢ ᱫᱟᱜ ᱠᱚ ᱧᱩᱭ ᱢᱮ ᱦᱚᱲᱢᱚ ᱠᱚ ᱚᱱᱟᱛᱮ ᱴᱷᱤᱠ ᱞᱟᱡ ᱞᱤᱵᱷᱟᱨᱮ ᱫᱚᱦᱚᱭ ᱛᱟᱢᱟᱭ ᱪᱮᱫ ᱦᱚᱸ ᱪᱤᱠᱟᱹ ᱩᱛᱟᱹᱨᱟ ᱞᱟᱡ ᱦᱟᱥᱩ ᱡᱮᱭᱥᱮ ᱜᱮ ᱦᱩᱭᱩᱜ ᱠᱟᱱᱟ ᱩᱱ ᱛᱚᱨᱟ ᱨᱮᱭᱟᱜ ᱮᱢᱟᱱ ᱛᱮᱭᱟᱜ ᱠᱚ ᱨᱳᱜᱽ ᱯᱟᱯ ᱥᱟᱱᱟᱢ ᱢᱩᱠᱛᱤ ᱦᱩᱭᱩᱜᱼᱟ ᱪᱟᱵᱟᱜᱼᱟ ᱚᱱᱟ ᱠᱷᱟᱹᱛᱤᱨ ᱛᱮ ᱚᱱᱟ ᱠᱚ ᱦᱟᱢᱮᱥᱟ ᱵᱮᱭᱟᱢ ᱞᱮᱠᱷᱟᱱ ᱫᱚ ᱢᱚᱡᱽ ᱥᱟᱯᱟᱭ ᱥᱚᱨᱤᱨ ᱛᱟᱦᱮᱱ ᱛᱟᱢᱟ ᱦᱚᱲᱢᱚ ᱠᱚ ᱤᱥᱠᱤᱨᱚᱜ ᱢᱮ ᱚᱱᱟ ᱵᱮᱭᱟᱢ ᱥᱮ ᱜᱷᱩᱲᱤ ᱜᱮ ᱴᱟᱺᱰᱤ ᱨᱮ ᱫᱩᱲᱩᱵ ᱛᱤᱸᱜᱩᱱᱟᱢ ᱠᱚᱥᱚᱨᱚᱛ ᱜᱷᱚᱲᱤ ᱚᱱᱟ ᱜᱷᱚᱱᱴᱟ ᱜᱮ ᱛᱟᱵᱮᱨ ᱛᱤᱸᱜᱩ ᱤᱠᱲᱩᱢᱚᱜ ᱢᱮ ᱚᱱᱠᱟ ᱠᱟᱛᱮ ᱦᱚᱸ ᱠᱚᱥᱨᱚᱛ ᱦᱩᱭᱩᱜ ᱠᱟᱱᱟ ᱥᱚᱨᱤᱨ ᱡᱩᱫᱤ ᱟᱢᱟᱜ ᱢᱚᱡᱽ ᱫᱚᱦᱚ ᱥᱟᱱᱟᱭᱮᱫ ᱢᱮᱭᱟ ᱟᱨᱦᱚᱸ ᱚᱱᱮᱠ ᱜᱚᱴᱮᱡ ᱟᱨᱦᱚᱸ ᱯᱮᱨᱮᱡ ᱛᱮᱫᱚ ᱵᱟᱝ ᱦᱩᱭᱩᱜ ᱛᱟᱢᱟ ᱤᱱᱟᱹ ᱠᱚ ᱯᱟᱨᱦᱮ ᱠᱷᱟᱱ ᱫᱚ ᱢᱚᱡᱽ ᱛᱮ ᱱᱟᱯᱟᱭ ᱛᱮ ᱟᱢᱟᱜ ᱦᱚᱲᱢᱚ ᱡᱚᱛᱚᱱ ᱨᱮ ᱛᱟᱦᱮᱱᱟ ᱡᱟᱦᱟᱸᱞᱮᱠᱟᱛᱮ ᱮᱢᱟᱱ ᱛᱮᱭᱟᱜ ᱨᱩᱣᱟᱹ ᱦᱟᱹᱥᱩ ᱠᱚ ᱡᱚᱞᱫᱤ ᱵᱟᱝ ᱧᱟᱢ ᱢᱮᱭᱟ ᱟᱨᱚ ᱯᱷᱮᱨ ᱚᱱᱛᱮ ᱠᱚᱱᱚ ᱦᱮᱡ ᱠᱟᱛᱮ ᱮᱴᱟᱜ ᱯᱟᱣᱟᱨ ᱥᱮᱱᱟᱜ ᱫᱚ ᱱᱤᱢ ᱨᱮᱭᱟᱜ ᱨᱤᱫ ᱠᱟᱛᱮ ᱡᱩᱫᱤ ᱫᱟᱜ ᱮᱢ ᱧᱩᱭᱟᱢ ᱛᱚ ᱟᱨᱚ ᱟᱪᱷᱟ ᱢᱮᱱᱟᱜᱼᱟ ᱪᱚᱨᱢᱚ ᱨᱳᱜᱽ ᱵᱟᱝ ᱦᱩᱭ ᱟᱢᱟ ᱯᱩᱥᱨᱤ ᱯᱷᱚᱲᱟ ᱯᱚᱱᱥᱤ ᱚᱱᱟ ᱠᱚᱛᱮ ᱠᱷᱚᱱᱟᱜ ᱮᱢ ᱤᱭᱟᱹᱜᱼᱟᱢ ᱢᱩᱠᱛᱚᱜ ᱟᱢ ᱰᱟᱸᱰᱟ ᱦᱟᱥᱩ ᱜᱚᱱᱴᱮ ᱦᱟᱥᱩ ᱠᱚ ᱨᱟᱥᱩᱱ ᱡᱚᱢᱟᱜ ᱢᱮ ᱚᱱᱟ ᱛᱮᱦᱚᱸ ᱵᱮᱥ ᱛᱟᱦᱮᱱ ᱛᱟᱢᱟ ᱦᱚᱲᱢᱚ ᱠᱚ ᱱᱤᱭᱟᱹ ᱠᱚᱜᱮ ᱫᱚᱦᱚ ᱠᱟᱛᱮ ᱡᱚᱢ ᱞᱮᱠᱷᱟᱱ ᱢᱚᱡᱽ ᱛᱮ ᱱᱟᱯᱟᱭ ᱛᱮ ᱟᱨᱦᱮᱡᱽ ᱠᱟᱛᱮᱢ ᱛᱟᱦᱮᱱᱟ ᱯᱷᱚᱞ ᱰᱚᱞ ᱠᱚ ᱟᱨᱦᱚᱸᱢ ᱡᱚᱢ ᱠᱷᱟᱱ ᱫᱚ ᱟᱨᱚ ᱢᱚᱡᱽ ᱵᱩᱫᱽ ᱛᱟᱦᱮᱱ ᱛᱟᱢᱟ ᱟᱢᱟᱜ ᱦᱚᱲᱢᱚ ᱠᱚ ᱛᱤᱱᱟᱹᱜ ᱜᱮᱛᱚ ᱥᱚᱨᱤᱨ ᱟᱢᱟᱜ ᱢᱚᱡᱽ ᱛᱮ ᱛᱟᱦᱮᱱ ᱞᱟᱹᱜᱤᱫ ᱫᱚ ᱱᱤᱭᱟᱹ ᱠᱚᱜᱮ ᱵᱮᱣᱦᱟᱨ ᱢᱮ